ᱦᱮᱸ ᱡᱚᱦᱟᱨ ᱜᱮ ᱜᱚᱢᱠᱮ ᱦᱩᱸ ᱦᱮᱸ ᱤᱧ ᱢᱮᱱᱟᱜ ᱤᱧᱟᱹ ᱚᱲᱟᱜ ᱥᱮᱫ ᱨᱮᱜᱮ ᱢᱮᱱᱟᱜ ᱦᱟᱛᱟᱲᱤᱧᱟᱹ ᱦᱩᱸ ᱱᱟᱯᱟᱭ ᱜᱮ ᱦᱩᱸ ᱠᱷᱚᱵᱚᱨ ᱠᱚᱫᱚ ᱦᱚᱸᱜᱼᱚᱭ ᱛᱚ ᱢᱚᱴᱟᱢᱩᱴᱤ ᱵᱷᱟᱹᱜᱤ ᱜᱮ ᱦᱚᱲ ᱫᱚᱠᱚ ᱞᱟᱜᱟᱜ ᱠᱟᱱ ᱛᱟᱦᱮᱱ ᱜᱮᱭᱟ ᱛᱚ ᱦᱩᱸ ᱯᱨᱚᱛᱮᱠ ᱫᱤᱱ ᱢᱚᱴᱟᱢᱩᱴᱤ ᱦᱩᱲᱩ ᱨᱚᱦᱚᱭ ᱠᱚ ᱛᱟᱦᱮᱱ ᱠᱟᱱ ᱛᱟᱦᱮᱸᱱᱜᱮᱭᱟ ᱫᱚᱥ ᱵᱟᱨᱚ ᱡᱚᱱ ᱠᱷᱚᱱ ᱪᱮᱛᱟᱱ ᱥᱮᱱ ᱠᱚ ᱛᱟᱦᱮᱱ ᱠᱟᱱ ᱛᱟᱦᱮᱱ ᱜᱮᱭᱟ ᱟᱨ ᱪᱮᱫ ᱦᱮᱸ ᱱᱟᱦᱮᱞ ᱠᱚᱦᱚᱸ ᱛᱟᱦᱮᱱ ᱠᱟᱱ ᱛᱟᱦᱮᱸᱫ ᱜᱮᱭᱟ ᱢᱚᱴᱟᱢᱩᱴᱤ ᱯᱟᱸᱪ ᱪᱷᱚ ᱴᱤ ᱫᱚ ᱯᱨᱚᱛᱤ ᱫᱤᱱ ᱜᱮ ᱛᱚ ᱩᱱᱠᱩ ᱢᱚᱴᱟᱢᱩᱴᱤ ᱠᱩᱲᱟᱹᱭ ᱠᱚ ᱦᱟᱛᱟᱣᱮᱫ ᱛᱟᱦᱮᱱ ᱜᱮᱭᱟ ᱢᱟᱱᱮ ᱜᱚᱜᱚ ᱦᱚᱲ ᱠᱚ ᱦᱟᱛᱟᱣᱮᱫ ᱛᱟᱦᱮᱱ ᱜᱮᱭᱟ ᱫᱩ ᱥᱚ ᱱᱟᱦᱮᱞ ᱠᱚ ᱦᱟᱛᱟᱣᱮᱫ ᱛᱟᱦᱮᱱ ᱜᱮᱭᱟ ᱥᱟᱲᱮ ᱛᱤᱱ ᱥᱚ ᱠᱟᱲᱟ ᱠᱷᱟᱱ ᱟᱨᱚ ᱠᱟᱲᱟ ᱠᱷᱟᱱ ᱫᱚ ᱦᱟᱛᱟᱣᱮᱫ ᱛᱟᱦᱮᱱ ᱜᱮᱭᱟ ᱪᱟᱨᱥᱚ ᱞᱮᱠᱟ ᱪᱮᱫ ᱪᱚᱝ ᱦᱮᱸ ᱵᱤᱥᱤᱨ ᱵᱷᱟᱜᱽ ᱦᱩᱸ ᱚᱞ ᱞᱤᱫᱟᱹᱧ ᱚᱱᱟᱠᱚᱦᱚᱸ ᱵᱷᱟᱹᱜᱤ ᱜᱮ ᱦᱩᱭ ᱞᱮᱱᱟ ᱛᱟᱨᱯᱚᱨ ᱤᱪᱪᱷᱟᱹ ᱞᱮᱠᱷᱟᱱ ᱫᱚ ᱵᱟᱝ ᱦᱩᱭᱩᱜᱼᱟ ᱥᱮ ᱚᱱᱮ ᱢᱩᱱᱤᱥ ᱠᱚ ᱫᱚᱢᱮ ᱧᱟᱢ ᱵᱟᱲᱟ ᱠᱚ ᱦᱩᱭᱩᱜ ᱦᱩᱭᱩᱜ ᱠᱟᱱ ᱛᱟᱦᱮᱸᱱᱟ ᱟᱨᱠᱤ ᱦᱩᱸ ᱦᱩᱸ ᱦᱩᱸ ᱦᱩᱸ ᱦᱮᱸ ᱴᱷᱤᱠ ᱟᱪᱪᱷᱮ ᱴᱷᱤᱠ ᱟᱪᱪᱷᱮ ᱦᱮᱸ ᱦᱮᱸᱛᱚ ᱚᱱᱮ ᱛᱚ ᱦᱚᱲ ᱦᱚᱸ ᱢᱟᱱᱮ ᱡᱚᱜᱟᱲ ᱵᱟᱲᱟ ᱠᱟᱛᱮ ᱯᱩ ᱵᱟᱲᱟ ᱦᱩᱭᱮᱱ ᱜᱮᱭᱟ ᱵᱷᱟᱹᱜᱤ ᱜᱮ ᱦᱩᱭ ᱫᱚ ᱦᱩᱭᱞᱮᱱᱟ ᱪᱮᱫ ᱪᱚᱝ ᱦᱩᱸ ᱛᱚ ᱦᱩᱸᱻ ᱠᱤᱪᱷᱩ ᱢᱮᱱᱟᱜ ᱜᱮᱭᱟ ᱟᱨ ᱠᱤᱛᱪᱷᱩ ᱟᱠᱷᱨᱤᱧ ᱵᱟᱲᱟ ᱦᱩᱭ ᱟᱠᱟᱱᱟ ᱵᱟᱵᱚᱱ ᱡᱚᱢ ᱪᱟᱵᱟ ᱫᱟᱲᱮᱭᱟᱜᱼᱟ ᱥᱮ ᱩᱱᱟᱹᱜ ᱫᱚ ᱦᱳᱭ ᱤᱛᱟᱹ ᱞᱟᱹᱜᱤᱫ ᱤᱧ ᱫᱚᱦᱚ ᱟᱠᱟᱫᱟ ᱪᱮᱫ ᱪᱚᱝ ᱵᱮᱠᱟᱨ ᱵᱮᱠᱟᱨ ᱦᱩᱸ ᱦᱩᱸ ᱦᱩᱸ ᱦᱩᱸ ᱦᱩᱸ ᱦᱩᱸ ᱦᱩᱸ ᱟᱪᱪᱷᱟ ᱪᱷᱟ ᱪᱟ ᱦᱮᱸ ᱴᱷᱤᱠ ᱟᱪᱷᱮ ᱴᱷᱤᱠ ᱟᱪᱷᱮ ᱦᱩᱸ ᱦᱩᱸ ᱦᱩᱸ ᱦᱩᱸ ᱦᱩᱸ ᱴᱷᱤᱠ ᱴᱷᱤᱠ ᱟᱪᱷᱮ ᱦᱚᱲ ᱡᱚᱜᱟᱲ ᱠᱚ ᱦᱩᱭᱩᱜᱼᱟ ᱦᱩᱸ ᱛᱚᱵᱮ ᱟᱸᱡᱚᱢ ᱢᱮ ᱦᱮᱸ ᱡᱚᱠᱷᱚᱱ ᱚᱱᱟ ᱥᱟᱨ ᱨᱮᱭᱟᱜ ᱠᱟᱛᱷᱟ ᱞᱟᱝ ᱮᱦᱚᱵ ᱠᱮᱫᱟ ᱦᱟᱸᱜ ᱢᱚᱴᱟᱢᱩᱴᱤ ᱩᱱᱟᱹᱜ ᱢᱟᱨᱟᱝ ᱠᱷᱮᱛ ᱠᱟᱱᱟ ᱛᱚ ᱢᱟᱱᱮ ᱠᱚᱢ ᱵᱚᱨᱟ ᱛᱮᱫᱚ ᱵᱟᱝ ᱟᱫᱟᱜᱼᱟ ᱢᱚᱴᱟᱢᱩᱴᱤ ᱫᱚᱥ ᱵᱟᱨᱚ ᱵᱚᱨᱟ ᱟᱹᱜᱩᱭ ᱦᱩᱭᱩᱜᱼᱟ ᱛᱚᱵᱮ ᱟᱱᱤᱡ ᱚᱱᱟ ᱟᱫᱟᱜᱼᱟ ᱴᱷᱤᱠ ᱟᱪᱷᱮ ᱴᱷᱤᱠ ᱟᱪᱷᱮ ᱴᱷᱤᱠ ᱦᱩᱸ ᱛᱟᱦᱚᱞᱮ ᱦᱮᱸ ᱨᱮᱰᱤ ᱠᱟᱜ ᱦᱩᱭᱩᱜᱼᱟ ᱦᱮᱸ ᱦᱮᱸ ᱴᱷᱤᱠ ᱟᱪᱷᱮ ᱤᱧ ᱯᱟᱸᱡᱟᱭᱮᱫ ᱠᱚᱣᱟᱹᱧ ᱦᱚᱲ ᱦᱟᱸᱜ ᱦᱩᱸ ᱛᱚᱵᱮ ᱦᱩᱸ ᱴᱷᱤᱠ ᱟᱪᱪᱷᱮ ᱦᱮᱸ ᱛᱚ